ᱦᱮᱸ ᱜᱚᱢᱠᱮ ᱡᱚᱦᱟᱨ ᱜᱮ ᱚᱠᱟ ᱠᱷᱚᱱ ᱵᱤᱱ ᱢᱮᱱᱮᱜᱼᱟ ᱟᱪᱪᱷᱟ ᱟᱪᱪᱷᱟ ᱪᱮᱫ ᱫᱚᱨᱠᱟᱨ ᱦᱟᱜ ᱫᱳᱠᱟᱱ ᱫᱚᱞᱤᱧ ᱠᱷᱩᱞᱟᱹᱣ ᱠᱮᱜᱼᱟ

ᱱᱤᱭᱟᱹ ᱫᱷᱟᱣ ᱢᱮᱱᱟᱜᱼᱟ ᱠᱟᱹᱴᱤᱡ ᱜᱮᱞᱤᱧ ᱟᱹᱜᱩ ᱟᱠᱟᱜᱼᱟ ᱟᱨ ᱩᱱᱠᱤᱱ ᱫᱳᱠᱟᱱ ᱵᱟᱞᱟ ᱦᱚᱸ ᱚᱱᱟ ᱢᱟᱲᱟᱝ ᱠᱟᱛᱷᱟ ᱫᱚᱞᱤᱧ ᱠᱚᱢᱯᱞᱮᱱ ᱮᱢ ᱞᱮᱜᱼᱟ ᱠᱤᱪᱪᱷᱩ ᱠᱟᱥᱴᱚᱢᱟᱨ ᱠᱚ ᱞᱟᱹᱭᱮᱜᱼᱟ ᱚᱱᱟ ᱫᱚ ᱠᱷᱟᱨᱟᱯ ᱫᱷᱟᱨᱟ ᱜᱮᱭᱟ ᱱᱤᱛᱚᱜᱟᱜ ᱦᱟᱜ ᱯᱷᱮᱨᱮᱥ ᱡᱚᱛᱚ ᱜᱮ ᱱᱟᱦᱟᱜ ᱫᱟᱹᱞ ᱦᱚᱸ ᱯᱷᱮᱨᱮᱥ ᱜᱮ ᱞᱟᱹᱭᱮᱜᱼᱟ ᱦᱟᱸᱜ ᱟᱨ ᱟᱹᱞᱩ ᱠᱚ ᱡᱚᱛᱚᱣᱟᱜ ᱜᱮ ᱯᱷᱮᱨᱮᱥ ᱜᱮ ᱦᱟᱜ ᱞᱟᱹᱭᱮᱜᱼᱟ ᱡᱟᱦᱟᱸ ᱛᱤᱱᱟᱹᱜ ᱠᱚ ᱤᱫᱤ ᱵᱟᱲᱟ ᱠᱮᱜᱼᱟ ᱩᱱᱠᱩ ᱠᱟᱥᱴᱚᱢᱟᱨ ᱦᱚᱸ ᱴᱷᱤᱠ ᱜᱮᱠᱚ ᱢᱮᱱᱮᱜᱼᱟ ᱪᱟᱹᱣᱞᱮ ᱫᱚ ᱦᱩᱭᱩᱜ ᱠᱟᱱᱟ ᱪᱟᱹᱞᱤᱥ ᱴᱟᱠᱟ ᱠᱤᱞᱳ ᱟᱹᱞᱩ ᱯᱚᱸᱭᱛᱨᱤᱥ ᱴᱟᱠᱟ ᱠᱤᱞᱳ ᱢᱟᱹᱥᱤ ᱫᱟᱹᱞ ᱫᱚ ᱦᱟᱜ ᱦᱩᱭᱩᱜ ᱠᱟᱱᱟ ᱥᱚᱭ ᱴᱟᱠᱟ ᱡᱚᱛᱚᱣᱟᱜ ᱯᱷᱮᱨᱮᱥ ᱜᱮᱭᱟ

ᱠᱚᱱᱥᱮᱥᱚᱱ ᱫᱚ ᱟᱹᱵᱤᱱ ᱦᱮᱡ ᱞᱮᱱ ᱵᱮᱥᱤᱱ ᱱᱟᱦᱟᱜ ᱠᱚᱱᱥᱮᱥᱚᱱ ᱫᱚᱧ ᱟᱲᱟᱜ ᱟᱹᱵᱤᱱᱟ ᱪᱤᱠᱟᱹᱛᱮ ᱡᱟᱦᱟᱸᱭ ᱚᱱᱠᱟ ᱜᱮᱠᱚ ᱯᱷᱳᱱ ᱠᱟᱛᱮᱫ ᱠᱚ ᱡᱳᱜᱟᱡᱳᱜᱽᱼᱟ ᱡᱟᱦᱟᱸᱭ ᱰᱷᱮᱹᱨ ᱠᱚ ᱤᱫᱤ ᱠᱷᱟᱱ ᱩᱱᱠᱩ ᱠᱚᱱᱥᱮᱥᱚᱱ ᱤᱧ ᱟᱲᱟᱜ ᱧᱚᱜ ᱟᱠᱚᱣᱟ ᱪᱤᱠᱟᱹᱛᱮ ᱢᱤᱫ ᱫᱷᱟᱹᱣ ᱨᱮ ᱟᱹᱰᱤ ᱜᱟᱱ ᱥᱟᱢᱟᱱ ᱛᱤᱧ ᱥᱮᱥᱚᱞᱚᱜ ᱠᱟᱱᱟ ᱥᱮ ᱚᱱᱟ ᱦᱤᱥᱟᱹᱵᱛᱮ ᱠᱚᱱᱥᱮᱥᱚᱱ ᱤᱧ ᱮᱢᱟ ᱠᱚ ᱠᱟᱱ ᱜᱮᱭᱟ

ᱦᱮᱸ ᱦᱮᱸ ᱮᱱᱠᱷᱟᱱ ᱪᱟᱣᱞᱮ ᱫᱚ ᱛᱤᱱᱟᱹᱜ ᱠᱤᱞᱳ ᱜᱟᱱ ᱵᱤᱱ ᱤᱫᱤᱭᱟ ᱟᱪᱪᱷᱟ ᱪᱟᱣᱞᱮ ᱢᱤᱫᱴᱟᱝ ᱵᱚᱨᱟ ᱜᱮ ᱤᱫᱤ ᱵᱤᱱ ᱯᱚᱧᱪᱟᱥ ᱠᱤᱞᱳᱣᱟᱜ ᱠᱟᱱᱟ ᱚᱱᱟ ᱠᱚᱱᱥᱮᱥᱚᱱ ᱤᱧ ᱧᱟᱢᱮᱫᱟ

ᱟᱪᱪᱷᱟ ᱴᱷᱤᱠ ᱜᱮᱭᱟ ᱟᱲᱟᱜ ᱟᱹᱞᱤᱧ ᱠᱚᱱᱥᱮᱥᱚᱱ ᱫᱚ ᱚᱱᱟ ᱠᱚᱨᱮᱜ ᱡᱟᱦᱟᱸ ᱛᱤᱱᱟᱹᱜ ᱵᱤᱱᱟ ᱠᱚᱱᱥᱮᱥᱚᱱ ᱪᱤᱴᱷᱟᱹ ᱚᱞ ᱴᱷᱤᱠ ᱠᱟᱛᱮᱫ ᱦᱤᱡᱩᱜ ᱵᱤᱱ ᱟᱨ ᱴᱷᱤᱠ ᱴᱷᱟᱠ ᱧᱮᱞ ᱠᱟᱛᱮᱫ ᱤᱧ ᱮᱢᱟ ᱵᱤᱱᱟ ᱟᱨ ᱤᱫᱤ ᱵᱤᱱ ᱦᱟᱸᱜ ᱟᱹᱞᱤᱧ ᱫᱳᱠᱟᱱᱢᱟ ᱟᱹᱞᱤᱧ ᱟᱹᱭᱩᱵ ᱫᱷᱟᱹᱨᱤᱡ ᱜᱮᱞᱤᱧ ᱠᱷᱩᱞᱟᱹᱣᱮᱜᱼᱟ ᱟᱴᱴᱟ ᱫᱷᱟᱹᱨᱤᱡ ᱜᱮ ᱦᱚᱲ ᱵᱷᱤᱲ ᱜᱮᱠᱚ ᱛᱟᱦᱮᱱ ᱠᱷᱟᱱ ᱪᱮᱫ ᱞᱮᱠᱟᱢ ᱵᱚᱸᱫᱟ ᱟᱨ ᱦᱚᱲ ᱠᱚ ᱛᱟᱦᱮᱱ ᱛᱩᱞᱩᱡ ᱵᱚᱸᱫᱽ ᱠᱷᱟᱱ ᱩᱱᱠᱩ ᱠᱟᱥᱴᱚᱢᱟᱨ ᱵᱟᱠᱚ ᱟᱹᱲᱤᱥᱚᱜᱼᱟ ᱟᱨ ᱚᱱᱟᱛᱮ ᱫᱳᱠᱟᱱ ᱰᱚ ᱤᱧ ᱫᱚ ᱟᱴᱴᱟ ᱫᱷᱟᱹᱨᱤᱡ ᱫᱚ ᱫᱤᱱ ᱦᱤᱞᱳᱜ ᱜᱮ ᱠᱷᱩᱞᱟᱹᱣ ᱜᱮ ᱛᱟᱦᱮᱱ ᱛᱤᱧᱟ ᱦᱚᱲ ᱪᱟᱞᱟᱜ ᱵᱟᱠᱚ ᱪᱟᱞᱟᱜ ᱟᱴᱴᱟ ᱦᱟᱹᱨᱤᱡ ᱫᱚᱞᱤᱧ ᱠᱷᱩᱞᱟᱹᱣ ᱠᱟᱜ ᱜᱮᱭᱟ ᱵᱟᱹᱞᱤᱧ ᱵᱟᱝᱟ ᱟᱹᱵᱤᱱ ᱚᱱᱟ ᱟᱴᱴᱟᱛᱮ ᱥᱮᱴᱮᱨ ᱠᱚᱜ ᱵᱤᱱ ᱦᱟᱜ ᱥᱮᱛᱟᱜ ᱫᱚ ᱱᱟᱦᱟᱜ ᱚᱱᱮ ᱪᱷᱚᱭ ᱥᱮᱫ ᱨᱮᱜᱮ ᱞᱤᱧ ᱠᱷᱩᱞᱟᱹᱮᱜᱼᱟ ᱟᱨ ᱟᱹᱭᱩᱵ ᱫᱚ ᱟᱴᱟ ᱩᱛᱟᱹᱨ ᱞᱤᱧ ᱵᱚᱸᱫᱮᱜᱼᱟ ᱢᱟᱱᱮ ᱢᱤᱼᱢᱤᱫᱴᱟᱝ ᱢᱟ ᱠᱤᱨᱤᱧ ᱡᱚᱢ ᱦᱚᱲ ᱢᱮᱱᱟᱜ ᱠᱚᱣᱟ ᱥᱮ ᱩᱱᱠᱩ ᱫᱚ ᱟᱬᱜᱟᱛ ᱨᱮᱠᱚ ᱪᱟᱞᱟᱜ ᱠᱟᱱᱟ ᱩᱱᱠᱩ ᱥᱮᱱ ᱠᱟᱛᱮᱫ ᱟᱹᱜᱩ ᱠᱟᱛᱮᱫ ᱠᱚ ᱤᱥᱤᱱ ᱵᱟᱥᱟᱝ ᱮᱜᱼᱟ ᱪᱮᱫ ᱪᱮᱫ ᱥᱟᱢᱟᱱ ᱠᱚ ᱨᱟᱹᱥᱩᱱ ᱫᱚ ᱫᱚᱦᱚᱭᱮᱫ ᱜᱮᱭᱟᱞᱤᱧ ᱚᱱᱟ ᱠᱚ ᱠᱟᱹᱴᱤᱡ ᱫᱟᱢ ᱧᱚᱜ ᱠᱟᱱᱟ ᱱᱤᱛᱳᱜ ᱫᱚ ᱦᱟᱜ ᱱᱤᱛᱳᱜ ᱫᱚ ᱨᱟᱹᱥᱩᱱ ᱫᱚ ᱚᱱᱮ ᱪᱟᱨᱥᱚ ᱴᱟᱠᱟ ᱠᱤᱞᱳ ᱟᱠᱟᱱᱟ ᱚᱱᱟ ᱤᱫᱤ ᱠᱟᱛᱮᱫ ᱡᱟᱦᱟᱸ ᱛᱤᱱᱟᱹᱜ ᱳᱡᱚᱱ ᱨᱮ ᱯᱟᱲᱟᱜᱼᱟ ᱤᱱᱟᱹ ᱜᱮ ᱦᱟᱸᱜ ᱦᱳᱭ ᱟᱲᱟᱜ ᱟᱹᱵᱤᱱᱟᱧ ᱠᱚᱱᱥᱮᱥᱚᱱ ᱱᱤᱦᱟᱹᱛᱤᱧ ᱟᱲᱟᱜᱮᱫ ᱜᱮᱭᱟ ᱦᱟᱸᱜ ᱦᱤᱡᱩᱜ ᱵᱤᱱ ᱦᱳᱭ ᱦᱳᱭ ᱴᱷᱤᱠ ᱜᱮᱭᱟ

ᱟᱪᱪᱷᱟ ᱴᱷᱤᱠ ᱜᱮᱭᱟ ᱟᱨᱚ ᱰᱷᱮᱹᱨ ᱫᱷᱟᱨᱟ ᱥᱚᱢᱚᱭ ᱪᱟᱵᱟ ᱦᱮᱡ ᱠᱟᱱᱟ